ᱦᱮᱸ ᱡᱚᱦᱟᱨ ᱜᱮ ᱟᱵᱚ ᱱᱚᱣᱟ ᱟᱵᱚ ᱟᱹᱫᱤᱵᱟᱹᱥᱤ ᱪᱮᱫ ᱞᱮᱠᱟ ᱚᱲᱟᱜ ᱠᱚᱠᱚ ᱵᱮᱱᱟᱣᱮᱫ ᱜᱮᱪᱚᱝ ᱟᱹᱞᱤᱧ ᱫᱚ ᱵᱤᱦᱟᱨ ᱠᱷᱚᱭᱟᱜ

ᱦᱳᱭ ᱦᱳᱭ ᱪᱮᱫ ᱞᱮᱠᱟ ᱦᱳᱭ ᱟᱵᱚ ᱥᱟᱱᱛᱟᱲ ᱜᱮ ᱦᱟᱸᱜ

ᱦᱳᱭ ᱦᱳᱭ ᱟᱨ ᱚᱱᱠᱟ ᱠᱤᱪᱷᱩ ᱩᱱᱠᱩ ᱫᱚ ᱪᱮᱫ ᱞᱟᱜᱟᱜᱼᱟ ᱚᱸᱰᱮ ᱠᱷᱚᱱᱟᱜ ᱚᱸᱰᱮ ᱱᱚᱣᱟ ᱠᱚᱨᱮ ᱛᱤᱱ ᱢᱟᱥᱨᱮ ᱛᱤᱱ ᱢᱟᱥᱨᱮ ᱯᱩᱨᱟᱹᱜ ᱟᱨ ᱯᱩᱨᱟᱹᱣ ᱠᱟᱛᱮᱫ ᱫᱚ ᱤᱭᱟᱹ ᱪᱷᱚ ᱢᱟᱥ ᱨᱮ ᱛᱤᱱᱟᱹᱜ ᱵᱳᱱᱟᱥ ᱯᱮ ᱧᱟᱢᱮᱜᱼᱟ ᱟᱫᱚ ᱵᱟᱠᱚ ᱠᱩᱞᱟᱹᱣ ᱫᱟᱲᱮᱜ

ᱯᱚᱭᱥᱟ ᱱᱮᱣᱛᱟᱣᱮᱜᱼᱟᱭ ᱦᱮᱸ ᱦᱮᱸ ᱴᱟᱭᱤᱢ ᱦᱟᱛᱟᱣᱚᱜ ᱟᱹᱞᱤᱧ ᱫᱚᱞᱤᱧ ᱢᱮᱱᱮᱜᱼᱟ ᱦᱳᱭ ᱦᱳᱭ ᱦᱮᱸ ᱴᱷᱤᱠ ᱜᱮᱭᱟ ᱦᱳᱭ ᱢᱟᱱᱮ

ᱴᱷᱤᱠ ᱜᱮᱭᱟ ᱜᱚᱢᱠᱮ ᱤᱧᱟᱹᱜ ᱤᱱᱟᱹ ᱢᱩᱪᱟᱹᱫ ᱜᱮ ᱛᱟᱦᱚᱞᱮ ᱚᱻ ᱤᱧᱫᱚ ᱴᱷᱤᱠᱟᱹ ᱠᱮᱜᱼᱟ ᱚᱻ ᱴᱷᱤᱠ ᱜᱮᱭᱟ ᱡᱚᱦᱟᱨ ᱜᱮ ᱜᱚᱢᱠᱮ ᱤᱱᱠᱟᱹ ᱜᱮ ᱦᱮᱸ ᱡᱚᱦᱟᱨ ᱜᱮ